ᱤᱧ ᱨᱮᱱ ᱩᱯᱨᱩᱢ ᱟᱹᱰᱤᱜᱟᱱ ᱥᱤᱠᱷᱱᱟᱹᱛ ᱢᱟᱱᱟᱱ ᱦᱚᱲ ᱢᱮᱱᱟᱜ ᱠᱚᱣᱟ ᱢᱮᱱᱮᱫ ᱫᱚ ᱯᱚᱱᱰᱤᱛ ᱨᱚᱜᱷᱩᱱᱟᱛᱷ ᱢᱩᱨᱢᱩ ᱥᱟᱫᱷᱩ ᱨᱟᱢᱪᱟᱸᱫᱽ ᱢᱩᱨᱢᱩ ᱨᱟᱢᱫᱟᱥ ᱴᱩᱰᱩ ᱨᱟᱹᱥᱠᱟᱹ ᱱᱩᱠᱩ ᱠᱚᱣᱟᱜ ᱩᱫᱽᱜᱟᱹᱣ ᱛᱮᱜᱮ ᱥᱮ ᱱᱩᱠᱩ ᱠᱚᱣᱟᱜ ᱥᱟᱶᱛᱟ ᱞᱮᱠᱟᱛᱮ ᱥᱟᱢᱴᱟᱣ ᱞᱟᱹᱜᱤᱫ ᱛᱮᱜᱮ ᱢᱚᱦᱟᱵᱤᱫᱽᱫᱟᱹᱜᱟᱲ ᱥᱮ ᱢᱟᱨᱟᱝ ᱢᱟᱨᱟᱝ ᱥᱤᱠᱷᱱᱟᱹᱛᱟᱱ ᱰᱤᱜᱽᱨᱤ ᱱᱤᱛ ᱢᱮᱱᱟᱜᱼᱟ ᱡᱟᱦᱟᱸ ᱫᱚ ᱯᱚᱱᱰᱤᱛ ᱨᱚᱜᱷᱩᱱᱟᱛᱷ ᱢᱩᱨᱢᱩ ᱚᱞᱪᱤᱠᱤ ᱤᱭᱟᱹ ᱠᱟᱛᱮᱫ ᱦᱚᱨᱚᱯᱷ ᱞᱟᱜᱟᱣ ᱠᱟᱛᱮᱫ ᱡᱟᱦᱟᱸ ᱫᱚ ᱥᱟᱫᱷᱩ ᱨᱟᱢᱪᱟᱸᱫᱽ ᱢᱮᱢᱳᱨᱤᱭᱟᱞ ᱠᱚᱞᱮᱡᱽ ᱥᱤᱫᱩᱼᱠᱟᱱᱩ ᱢᱚᱦᱟᱵᱤᱫᱽᱫᱟᱹᱜᱟᱲ ᱚᱱᱟ ᱠᱚᱜᱮ ᱢᱚᱱᱮᱭᱟ ᱩᱱᱠᱩ ᱠᱚ ᱦᱚᱛᱮᱡ ᱛᱮ ᱟᱯᱱᱟᱨᱟᱜ ᱞᱟᱹᱜᱤᱫ ᱵᱷᱟᱞᱮ ᱠᱚ ᱠᱟᱹᱢᱤᱭᱟᱠᱟᱫᱟ ᱥᱮ ᱱᱤᱛ ᱟᱵᱚ ᱦᱚᱸᱵᱚᱱ ᱥᱤᱠᱷᱱᱟᱹᱛᱚᱜ ᱠᱟᱱᱟ ᱥᱟᱱᱛᱟᱲᱤ ᱛᱮ ᱥᱮ ᱟᱵᱚᱣᱟᱜ ᱯᱟᱹᱨᱥᱤ ᱛᱮᱵᱚᱱ ᱚᱞᱚᱜ ᱯᱟᱲᱟᱦᱟᱣ ᱥᱤᱠᱷᱱᱟᱹᱛᱚᱜ ᱠᱟᱱᱟ